ᱠᱟᱴᱤᱡ ᱠᱷᱚᱱ ᱟᱰᱤ ᱟᱴ ᱤᱪᱪᱷᱟ ᱛᱟᱦᱮᱸ ᱠᱟᱱ ᱛᱤᱧᱟ ᱯᱟᱲᱦᱟᱣ ᱠᱟᱛᱮᱫ ᱢᱤᱫ ᱫᱤᱱ ᱦᱤᱞᱳᱜ ᱤᱧ ᱜᱚᱜᱚ ᱤᱧ ᱵᱟᱵᱟ ᱛᱟᱠᱤᱱᱟᱜ ᱟᱨᱠᱤ ᱨᱟᱹᱥᱠᱟᱹ ᱚᱪᱚ ᱠᱤᱱᱟᱹᱧ ᱟᱨ ᱢᱤᱫ ᱫᱤᱱ ᱦᱤᱞᱳᱜ ᱢᱟᱨᱟᱝ ᱦᱚᱲᱤᱧ ᱦᱳᱭᱳᱜᱼᱟ ᱢᱮᱱᱛᱮ ᱟᱰᱤ ᱟᱸᱴᱤᱧ ᱠᱩᱨᱩᱢᱩᱴᱩ ᱞᱮᱫᱟ

ᱥᱮᱛᱟᱜ ᱵᱮᱞᱟ ᱫᱟᱠᱟ ᱩᱛᱩᱤᱥᱤᱱ ᱠᱟᱛᱮᱫ ᱛᱟᱲᱟᱛᱟᱲᱤ ᱥᱠᱩᱞ ᱤᱧ ᱥᱟᱯᱲᱟᱜᱠᱟᱱ ᱛᱟᱦᱮᱸᱱᱟ ᱥᱠᱩᱞ ᱤᱧ ᱪᱟᱞᱟᱜ ᱠᱟᱱ ᱛᱟᱦᱮᱱᱟ ᱟᱨ ᱦᱟᱡᱩᱜ ᱠᱟᱱ ᱛᱟᱦᱮᱱᱟᱹᱧ ᱰᱨᱮᱥ ᱠᱚ ᱪᱮᱧᱡᱽ ᱵᱟᱲᱟ ᱠᱟᱛᱮᱫ ᱦᱚᱲ ᱜᱟᱛᱮᱜ ᱵᱟᱜᱤ ᱠᱟᱛᱮᱫ ᱯᱟᱲᱦᱟᱜ ᱤᱧ ᱫᱩᱲᱩᱵ ᱠᱟᱱ ᱛᱟᱦᱮᱸᱫᱼᱟ ᱟᱨᱤᱧ ᱯᱟᱲᱦᱟᱜ ᱠᱟᱱ ᱛᱟᱦᱮᱫᱟᱹᱧ ᱡᱟᱛᱮᱧ ᱵᱷᱚᱵᱤᱥᱥᱚᱛ ᱨᱮ ᱢᱤᱫ ᱫᱤᱱ ᱦᱤᱞᱳᱜ ᱢᱚᱸᱡᱽ ᱰᱟᱦᱟᱨᱤᱧ ᱛᱟᱲᱟᱢ ᱫᱟᱲᱮᱭᱟᱜ ᱟᱨ ᱤᱧ ᱥᱟᱶ ᱥᱟᱶ ᱛᱮᱦᱚᱸ ᱡᱟᱛᱮ ᱤᱧ ᱵᱚᱭᱦᱟ ᱠᱚ ᱡᱟᱛᱮ ᱤᱧᱟ ᱥᱟᱶ ᱛᱮᱠᱚ ᱞᱟᱦᱟ ᱫᱟᱲᱮᱭᱟᱜ ᱟᱨ ᱜᱟᱛᱮᱜ ᱚᱠᱛᱚ ᱜᱟᱛᱮᱜ ᱵᱟᱝ ᱪᱟᱞᱟᱣ ᱠᱟᱛᱮᱫ ᱦᱚ ᱟᱰᱤ ᱞᱮᱠᱟᱛᱤᱧ ᱠᱩᱨᱩᱢᱩᱴᱩ ᱞᱮᱫᱟ ᱯᱟᱲᱦᱟᱜ ᱫᱤᱠ ᱫᱤᱭᱮ ᱟᱨ ᱴᱤᱭᱩᱥᱚᱱ ᱠᱚᱦᱚᱸᱧ ᱪᱟᱞᱟᱜ ᱠᱟᱱ ᱛᱟᱦᱮᱸᱫᱼᱟ ᱟᱨ ᱟᱭᱢᱟ ᱞᱮᱠᱟ ᱥᱟᱯᱳᱴ ᱠᱚ ᱮᱢ ᱠᱟᱫᱤᱧᱟ ᱡᱟᱛᱮ ᱱᱤᱭᱟᱹ ᱚᱞᱚᱜ ᱯᱟᱲᱦᱟᱣ ᱨᱮ ᱢᱤᱜ ᱫᱤᱱ ᱦᱤᱞᱳᱜ ᱢᱚᱸᱡᱽ ᱰᱟᱦᱟᱨᱤᱧ ᱛᱟᱲᱟᱢ ᱫᱟᱲᱮᱭᱟᱜ